ᱜᱤᱫᱽᱨᱟᱹ ᱠᱚᱣᱟᱜ ᱟᱠᱟᱣ ᱥᱮ ᱞᱮᱠᱟᱱ ᱠᱟ ᱢᱤ ᱮᱛᱚᱦᱚᱵ ᱨᱮᱭᱟᱜ ᱡᱚᱛᱷᱟᱛ ᱩᱢᱮᱨ

ᱜᱮᱞ ᱟᱨᱮᱥᱟᱞ ᱛᱚᱵᱮ ᱡᱚᱛᱚ ᱦᱚᱲᱨᱮᱱ ᱜᱤᱫᱽᱨᱟᱹ ᱠᱚᱜᱮ ᱯᱚᱨᱛᱷᱚᱢ ᱫᱚ ᱨᱮᱠᱚ ᱯᱟᱲᱦᱟᱜᱼᱟ ᱨᱮ ᱯᱲᱦᱟᱣ ᱥᱟᱶᱼᱥᱟᱶᱛᱮ ᱪᱤᱛᱨᱟᱝᱠᱚᱱ ᱟᱸᱠᱟᱣ ᱠᱚ ᱥᱮᱬᱟ ᱟᱠᱚᱣᱟ ᱟᱨ ᱠᱤᱪᱷᱩᱜᱟᱱ ᱨᱮᱫᱚ ᱠᱷᱟᱹᱞᱤ ᱦᱚᱸ ᱚᱱᱠᱟᱱ ᱫᱤᱱᱨᱮ ᱦᱩᱭᱩᱜᱼᱟ ᱚᱸᱰᱮᱠᱚ ᱥᱮᱬᱟ ᱟᱠᱚᱣᱟ ᱛᱚ ᱡᱚᱛᱚ ᱠᱷᱚᱱ ᱟᱵᱚ ᱥᱟᱱᱛᱟᱲᱨᱮᱱ ᱜᱤᱫᱽᱨᱟᱹ ᱫᱚ ᱯᱨᱚᱛᱷᱚᱢ ᱠᱩᱲᱤ ᱜᱤᱫᱽᱨᱟᱹ ᱫᱚ ᱡᱚᱠᱷᱚᱱ ᱤᱥᱠᱩᱞ ᱨᱮᱠᱚ ᱥᱮᱬᱟᱭᱟ ᱮᱥᱠᱮ ᱵᱟᱫᱽ ᱤᱱᱟᱹᱯᱚᱨᱮ ᱫᱚ ᱚᱲᱟᱜ ᱨᱮ ᱯᱟᱨᱟᱵᱼᱯᱩᱱᱟᱹᱭ ᱥᱚᱨᱦᱟᱭ ᱵᱟᱦᱟ ᱮᱢᱟᱱ ᱯᱟᱨᱟᱵᱽᱨᱮ ᱵᱷᱤᱛ ᱯᱤᱸᱰᱟᱹ ᱥᱮ ᱨᱟᱪᱟ ᱠᱚᱨᱮ ᱱᱟᱯᱟᱭ ᱱᱟᱯᱟᱭ ᱠᱚ ᱵᱮᱱᱟᱣᱟ ᱵᱟᱦᱟ ᱠᱚ ᱟᱨᱚ ᱟᱹᱰᱤ ᱨᱚᱠᱚᱢ ᱟᱭᱢᱟ ᱥᱮ ᱟᱹᱰᱤᱜᱟᱱ ᱟᱵᱚ ᱪᱤᱛᱟᱹᱨ ᱠᱚᱠᱚ ᱵᱮᱱᱟᱣ ᱟᱵᱚᱱᱟ ᱛᱚ ᱚᱱᱟᱛᱮ ᱟ ᱰᱤᱵᱮᱥ ᱧᱮᱞᱚᱜᱼᱟ ᱟᱨ ᱠᱚᱲᱟ ᱜᱤᱫᱽᱨᱟᱹ ᱠᱚᱦᱚᱸ ᱚᱞ ᱥᱟᱶ ᱥᱟᱶᱛᱮ ᱦᱚᱸ ᱟ ᱰᱤᱵᱮᱥ ᱠᱚ ᱥᱮᱬᱟᱭᱟ ᱟᱨ ᱩᱱᱠᱩ ᱜᱚᱴᱟᱜᱮ ᱡᱟᱦᱟᱸ ᱠᱚᱨᱮ ᱠᱚ ᱵᱮᱱᱟᱣ ᱦᱚᱪᱚ ᱠᱚᱣᱟ ᱚᱱᱟ ᱠᱚᱨᱮᱠᱚ ᱵᱟᱱᱟᱣᱟ ᱛᱚ ᱵᱮᱱᱟᱣ ᱞᱮᱠᱷᱟᱱ ᱟᱹᱰᱤᱵᱮᱥ ᱧᱮᱞᱚᱜᱼᱟ ᱛᱚ ᱜᱤᱫᱽᱨᱟᱹ ᱠᱚᱣᱟᱜ ᱞᱮᱠᱟᱱ ᱠᱟᱹᱢᱤᱦᱚᱨᱟ ᱮᱛᱚᱦᱚᱵ ᱨᱮᱱᱟᱜ ᱡᱚᱛᱷᱟᱛ ᱩᱢᱮᱨ ᱫᱚ ᱟᱴ ᱜᱮᱞ ᱟᱨᱮᱥᱟᱞ ᱠᱷᱚᱱ